ᱥᱮᱫᱟᱭ ᱫᱚ ᱛᱟᱦᱮᱠᱟᱱᱟ ᱥᱟᱫᱟ ᱠᱟᱞᱳ ᱨᱮᱱᱟᱜ ᱡᱩᱜᱽ ᱥᱮᱫᱟᱭ ᱫᱚ ᱡᱟᱦᱟᱸ ᱪᱷᱚᱵᱤ ᱠᱚ ᱛᱩᱞᱟᱹᱣ ᱦᱩᱭᱩᱜ ᱠᱟᱱ ᱛᱟᱦᱮᱸᱫ ᱥᱮ ᱛᱩᱞᱟᱹᱜ ᱠᱟᱱ ᱛᱟᱦᱮᱸᱫ ᱵᱚᱱ ᱚᱱᱟ ᱫᱚ ᱥᱟᱫᱟ ᱠᱟᱞᱳ ᱜᱮ ᱛᱟᱦᱮᱸᱠᱟᱱᱟ ᱥᱮ ᱡᱟᱦᱟᱸ ᱵᱷᱤᱰᱭᱳᱜᱨᱟᱯᱷᱤ ᱵᱚᱱ ᱛᱩᱞᱟᱹᱣᱮᱫ ᱛᱟᱦᱮᱸᱫ ᱚᱱᱟ ᱦᱚᱸ ᱥᱟᱫᱟ ᱠᱟᱞᱳ ᱜᱮ ᱛᱟᱦᱮᱸᱠᱟᱱᱟ ᱟᱨ ᱩᱱ ᱡᱚᱠᱷᱟᱱ ᱠᱮᱢᱨᱟ ᱵᱷᱤᱰᱭᱳ ᱠᱮᱢᱨᱟ ᱥᱮ ᱤᱥᱴᱤᱞ ᱠᱮᱢᱨᱟ ᱡᱟᱦᱟᱸ ᱛᱟᱦᱮᱸᱠᱟᱱᱟ ᱚᱱᱟ ᱦᱚᱸ ᱟᱹᱰᱤ ᱢᱟᱨᱟᱝ ᱩᱛᱟᱹᱨ ᱛᱟᱦᱮᱸᱠᱟᱱᱟ ᱢᱮᱱᱠᱷᱟᱱ ᱱᱟᱦᱟᱜ ᱡᱩᱜᱽ ᱨᱮ ᱴᱮᱠᱱᱳᱞᱚᱡᱤ ᱨᱮᱱᱟᱜ ᱩᱱᱱᱚᱛᱤ ᱠᱷᱟᱹᱛᱤᱨ ᱨᱚᱝᱜᱤᱱ ᱡᱩᱜᱽ ᱦᱩᱭ ᱮᱱᱟ ᱨᱚᱝᱜᱤᱱ ᱡᱩᱜᱽ ᱢᱮᱱᱛᱮᱫᱚ ᱥᱟᱫᱟ ᱠᱟᱞᱳ ᱠᱷᱚᱱ ᱨᱚᱝᱜᱤᱱ ᱪᱷᱚᱵᱤ ᱠᱚ ᱵᱮᱱᱟᱜ ᱠᱟᱱᱟ ᱨᱚᱝᱜᱤᱱ ᱵᱷᱤᱰᱭᱳᱜᱨᱟᱯᱷᱤ ᱦᱩᱭᱩᱜ ᱠᱟᱱᱟ ᱱᱚᱝᱠᱟ ᱠᱟᱛᱮᱫ ᱠᱮᱢᱮᱨᱟ ᱨᱮᱱᱟᱜ ᱰᱮᱵᱷᱞᱚᱯ ᱦᱩᱭᱮᱱ ᱛᱮ ᱱᱮᱛᱟᱨ ᱫᱚ ᱯᱟᱹᱦᱤᱞ ᱠᱷᱚᱱ ᱟᱹᱰᱤ ᱦᱩᱰᱤᱧ ᱥᱟᱭᱤᱡ ᱨᱮᱱᱟᱜ ᱠᱮᱢᱮᱨᱟ ᱵᱟᱡᱟᱨ ᱨᱮ ᱠᱤᱨᱤᱧ ᱛᱮ ᱮᱵᱷᱮᱞᱮᱵᱮᱞᱚᱜ ᱠᱟᱱᱟ ᱚᱱᱟ ᱥᱟᱶᱛᱮ ᱯᱟᱹᱦᱤᱞ ᱫᱚ ᱡᱟᱦᱟᱸ ᱠᱮᱢᱮᱨᱟ ᱠᱚᱣᱟᱞᱤᱴᱤ ᱢᱮᱱ ᱜᱟᱱᱚᱜᱼᱟ ᱯᱤᱠᱪᱟᱨ ᱠᱚᱣᱟᱞᱤᱴᱤ ᱥᱮ ᱪᱷᱚᱵᱤ ᱨᱮᱱᱟᱜ ᱜᱩᱱᱚᱢᱟᱱ ᱩᱱᱟᱹᱜ ᱵᱷᱟᱹᱜᱤ ᱫᱚ ᱵᱟᱝ ᱛᱟᱦᱮᱸᱠᱟᱱᱟ ᱥᱮ ᱤᱝᱨᱮᱡᱤ ᱠᱟᱛᱷᱟ ᱛᱮ ᱡᱟᱦᱟᱸ ᱫᱚ ᱮᱥ ᱰᱤ ᱠᱚ ᱢᱮᱛᱟᱜ ᱠᱟᱱ ᱛᱟᱦᱮᱸᱫ ᱮᱥᱴᱮᱱᱰᱟᱨᱰ ᱰᱮᱯᱷᱤᱱᱮᱥᱚᱱ ᱱᱟᱦᱟᱜ ᱡᱩᱜᱽ ᱫᱚ ᱮᱭᱤᱪ ᱰᱤ ᱥᱮ ᱦᱟᱭ ᱰᱤᱵᱤᱥᱚᱱᱟᱞ ᱯᱤᱠᱪᱟᱨ ᱮᱱᱰ ᱵᱷᱤᱰᱭᱳ ᱱᱚᱝᱠᱟ ᱱᱤᱫᱴᱤᱱ ᱰᱮᱵᱷᱞᱚᱯ ᱧᱮᱞ ᱧᱟᱢᱚᱜ ᱠᱟᱱᱟ ᱱᱟᱦᱟᱜ ᱡᱩᱜᱽ ᱨᱮᱱᱟᱜ ᱠᱮᱢᱟᱨᱟ ᱨᱮ ᱥᱟᱶᱛᱮ ᱱᱤᱛᱳᱜ ᱫᱚ ᱵᱤᱵᱷᱤᱱᱱᱚ ᱢᱳᱵᱟᱭᱤᱞ ᱨᱮ ᱠᱮᱢᱮᱨᱟ ᱠᱚ ᱮᱢᱟᱜ ᱠᱟᱱᱟ ᱚᱱᱟ ᱦᱚᱛᱮᱫ ᱛᱮ ᱪᱷᱚᱵᱤ ᱛᱩᱞᱟᱹᱣ ᱥᱮ ᱵᱷᱤᱰᱭᱳ ᱛᱩᱞᱟᱹᱣ ᱟᱨᱦᱚᱸ ᱟᱹᱰᱤ ᱢᱟᱱᱮ ᱥᱚᱦᱚᱡ ᱛᱮ ᱠᱚᱨᱟᱣ ᱜᱟᱱᱚᱜ ᱠᱟᱱᱟ ᱥᱮ ᱡᱚᱛᱚ ᱦᱚᱲ ᱠᱚ ᱠᱚᱨᱟᱣ ᱫᱟᱲᱮᱜ ᱠᱟᱱᱟ ᱢᱳᱵᱟᱭᱤᱞ ᱠᱮᱢᱮᱨᱟ ᱦᱚᱸ ᱠᱚᱢ ᱫᱟᱢᱤ ᱠᱮᱢᱮᱨᱟ ᱠᱷᱟᱱ ᱫᱚ ᱠᱚᱣᱟᱞᱤᱴᱤ ᱮᱠᱴᱩ ᱠᱚᱢᱚᱜᱼᱟ ᱢᱮᱱᱠᱷᱟᱱ ᱫᱟᱢᱤ ᱠᱮᱢᱮᱨᱟ ᱡᱩᱫᱤᱢ ᱦᱟᱛᱟᱣᱟ ᱛᱟᱦᱚᱞᱮ ᱠᱷᱟᱱ ᱢᱳᱵᱟᱭᱤᱞ ᱠᱮᱢᱮᱨᱟ ᱛᱮᱦᱚᱸ ᱟᱢ ᱦᱟᱭ ᱰᱤᱯᱷᱤᱱᱮᱥᱚᱱ ᱥᱮ ᱮᱭᱤᱪ ᱰᱤ ᱠᱚᱣᱟᱞᱤᱴᱤ ᱵᱷᱤᱰᱭᱳ ᱥᱮ ᱪᱷᱚᱵᱤᱢ ᱛᱩᱞᱟᱹᱣ ᱫᱟᱲᱮᱭᱟᱜᱼᱟ ᱱᱚᱝᱠᱟ ᱞᱮᱠᱟᱛᱮ ᱧᱮᱞᱚᱜᱚᱜ ᱠᱟᱱᱟ ᱡᱮ ᱥᱮᱫᱟᱭ ᱠᱷᱚᱱᱟᱜ ᱱᱟᱦᱟᱜ ᱡᱩᱜᱽ ᱦᱟᱹᱵᱤᱡ ᱠᱮᱢᱮᱨᱟ ᱨᱮᱱᱟᱜ ᱠᱚᱣᱟᱞᱤᱴᱤ ᱟᱹᱰᱤ ᱵᱟᱹᱲᱛᱤ ᱰᱮᱵᱷᱞᱚᱯᱮᱱᱛᱮ ᱢᱟᱱᱮ ᱱᱤᱛᱳᱜ ᱟᱨᱚ ᱰᱮᱵᱷᱞᱚᱯᱚᱜ ᱠᱟᱱ ᱜᱮᱭᱟ ᱡᱟᱦᱟᱸ ᱫᱚ ᱯᱷᱳᱨ ᱠᱮ ᱮᱭᱤᱴ ᱠᱮ ᱨᱮᱡᱩᱞᱮᱥᱚᱱ ᱨᱮᱱᱟᱜ ᱪᱷᱚᱵᱤ ᱥᱮ ᱵᱷᱤᱰᱭᱳ ᱦᱚᱸ ᱛᱩᱞᱟᱹᱣ ᱜᱟᱱᱚᱜ ᱠᱟᱱᱟ